ᱤᱧᱫᱚ ᱵᱷᱟᱨᱚᱛ ᱨᱮᱭᱟᱜ ᱤᱧᱟᱹᱜ ᱱᱤᱡᱚᱨ ᱯᱚᱱᱚᱛ ᱡᱷᱟᱲᱠᱷᱚᱸᱰᱜᱮ ᱥᱚᱨᱮᱥᱤᱧ ᱵᱩᱡᱷᱟᱹᱣᱟ ᱪᱮᱫᱟᱜ ᱥᱮ ᱱᱚᱰᱮᱫᱚ ᱜᱚᱴᱟᱜᱮ ᱫᱟᱨᱮᱼᱱᱟᱹᱲᱤ ᱜᱟᱰᱟᱼᱢᱩᱸᱰᱩᱛᱮ ᱯᱮᱨᱮᱡ ᱟᱠᱟᱱᱟ ᱱᱚᱣᱟ ᱫᱟᱨᱮᱼᱱᱟᱹᱲᱤ ᱪᱮᱛᱟᱱ ᱠᱚᱨᱮ ᱡᱟᱦᱟᱸ ᱪᱮᱬᱮᱼᱪᱤᱯᱨᱩᱠᱚ ᱨᱟᱜᱼᱦᱚᱢᱚᱨᱟ ᱥᱮᱠᱚ ᱥᱮᱨᱮᱧ ᱟᱸᱡᱚᱢᱟ ᱚᱱᱟᱛᱮ ᱢᱩᱞᱤᱱᱟᱠᱟᱱ ᱢᱚᱱᱮᱠᱚᱦᱚᱸ ᱡᱤᱭᱟᱹᱲ ᱜᱚᱫᱚᱜᱼᱟ ᱟᱨ ᱧᱮᱱᱮᱞᱠᱚ ᱡᱟᱦᱟᱸᱨᱮᱢ ᱠᱚᱭᱚᱜᱟ ᱚᱸᱰᱮᱜᱮ ᱦᱟᱹᱨᱭᱟᱹᱲᱜᱮ ᱧᱮᱞᱚᱜᱼᱟ ᱦᱟᱹᱨᱭᱟᱹᱲᱫᱚ ᱨᱟᱹᱥᱠᱟᱹᱜᱮ ᱧᱮᱞᱚᱜᱼᱟ ᱨᱟᱹᱥᱠᱟᱹ ᱨᱮᱱᱟᱜ ᱱᱤᱥᱟᱱᱟ ᱠᱟᱱᱟ ᱥᱮ ᱪᱤᱱᱦᱟᱹ ᱠᱟᱱᱟ ᱚᱱᱟᱛᱮ ᱦᱟᱹᱨᱭᱟᱹᱲᱜᱮ ᱧᱮᱞ ᱞᱮᱱᱠᱷᱟᱱ ᱡᱤᱣᱤᱦᱚᱸ ᱡᱤᱭᱟᱹᱲ ᱜᱚᱫᱚᱜᱼᱟ ᱚᱱᱟᱛᱮ ᱤᱧᱫᱚ ᱵᱷᱟᱨᱚᱛ ᱨᱮᱱᱟᱜ ᱡᱷᱟᱲᱠᱷᱚᱸᱰ ᱯᱚᱱᱚᱛᱫᱚ ᱟᱹᱰᱤᱧ ᱠᱩᱥᱤᱭᱟᱜᱼᱟ ᱱᱚᱰᱮᱱᱟᱜ ᱵᱩᱨᱩᱨᱮ ᱫᱟᱬᱟᱱ ᱟᱹᱰᱤ ᱪᱮᱦᱨᱟᱜᱮ ᱵᱩᱡᱷᱟᱹᱜᱼᱟ ᱱᱚᱰᱮᱱᱟᱜ ᱦᱚᱭ ᱫᱟᱜ ᱠᱚᱦᱚᱸ ᱟᱹᱰᱤ ᱱᱟᱯᱟᱭ ᱦᱩᱭᱩᱜᱼᱟ ᱟᱨ ᱫᱟᱬᱟᱱᱨᱮ ᱧᱮᱞᱡᱚᱝ ᱞᱮᱠᱟᱱ ᱡᱷᱟᱨᱱᱟᱠᱚ ᱥᱮ ᱜᱟᱰᱟᱠᱚ ᱡᱚᱞᱚ ᱯᱨᱚᱯᱟᱛᱠᱚ ᱧᱮᱞᱚᱜᱚᱜᱼᱟ ᱱᱚᱣᱟ ᱠᱚ ᱧᱮᱞ ᱞᱮᱠᱷᱟᱱ ᱡᱟᱦᱟᱸ ᱛᱤᱱᱟᱹᱜ ᱢᱩᱞᱤᱱᱟᱠᱟᱱ ᱢᱚᱱᱮᱼᱡᱤᱣᱤᱦᱚᱸ ᱡᱤᱭᱟᱹᱲ ᱜᱚᱫᱚᱜᱼᱟ ᱤᱧ ᱡᱟᱦᱟᱸ ᱢᱟᱨᱟᱝ ᱡᱚᱞᱚᱯᱚᱨᱯᱟᱛ ᱡᱟᱦᱟᱸᱨᱮᱫᱚ ᱟᱵᱚ ᱪᱮᱫᱵᱚᱱ ᱢᱮᱱᱟ ᱚᱱᱟ ᱧᱮᱞ ᱞᱟᱹᱜᱤᱫ ᱥᱟᱱᱟ ᱢᱮᱱᱟᱜᱼᱟ ᱟᱨ ᱡᱟᱦᱟᱸᱫᱚ ᱦᱩᱰᱨᱩ ᱡᱚᱞᱚᱯᱨᱚᱯᱟᱛᱠᱚ ᱢᱮᱱᱟᱜᱼᱟ ᱚᱱᱟ ᱥᱟᱱᱟ ᱢᱮᱱᱟᱜᱼᱟ ᱚᱸᱰᱮ ᱪᱟᱞᱟᱜ ᱤᱧ ᱥᱟᱱᱟᱭᱤᱧᱟ